ᱦᱳᱭ ᱤᱧᱨᱮᱱ ᱜᱤᱫᱽᱨᱟᱹ ᱵᱮᱲᱟ ᱨᱮᱱ ᱢᱚᱬᱮ ᱜᱚᱴᱮᱱ ᱜᱟᱛᱮᱭᱟᱜ ᱧᱩᱛᱩᱢ ᱤᱧ ᱞᱟᱹᱭ ᱫᱟᱲᱮᱭᱟᱜᱼᱟ ᱢᱤᱫ ᱨᱮ ᱛᱚᱯᱚᱞ ᱢᱩᱨᱢᱩ ᱵᱟᱨ ᱨᱮ ᱨᱟᱡᱮᱥ ᱵᱟᱥᱠᱮ ᱯᱮ ᱨᱮ ᱱᱮᱯᱟᱞ ᱢᱩᱨᱢᱩ ᱯᱩᱱ ᱨᱮ ᱚᱥᱤᱢ ᱴᱩᱰᱩ ᱢᱚᱬᱮ ᱨᱮ ᱚᱵᱷᱤᱡᱤᱛ ᱵᱟᱥᱠᱮ